ᱦᱮᱞᱳ ᱢᱮᱰᱟᱢ ᱚᱠᱟᱨᱮ ᱢᱮᱱᱟᱢᱟ ᱚᱻ ᱞᱟᱹᱭ ᱫᱟᱹᱧ ᱟᱰᱤ ᱟᱸᱴ ᱞᱟᱡ ᱦᱟᱥᱩᱭᱤᱧ ᱠᱟᱱᱟ ᱮᱱᱟᱱ ᱠᱷᱚᱡ ᱜᱮ ᱦᱩᱭᱱᱟ ᱮᱱᱟᱱ ᱠᱷᱚᱡ ᱜᱮ ᱮᱱᱟᱱ ᱛᱤᱠᱤᱱ ᱥᱮᱡ ᱠᱷᱚᱡ ᱦᱚᱞᱟᱱᱚᱜ ᱵᱟᱯᱞᱟ ᱚᱲᱟᱜ ᱤᱧ ᱪᱟᱞᱟᱣ ᱞᱮᱱᱟ ᱫᱚ ᱵᱷᱚᱡᱽ ᱤᱧ ᱡᱚᱢ ᱟᱠᱟᱫᱟ ᱟᱨ ᱛᱤᱦᱤᱧ ᱢᱟ ᱟᱹᱰᱤ ᱟᱸᱴ ᱞᱟᱡ ᱦᱟᱥᱩᱭᱤᱫᱤᱧ ᱠᱟᱱ ᱪᱮᱜ ᱨᱟᱱ ᱦᱚᱸ ᱵᱟᱹᱧ ᱟᱜᱩ ᱟᱠᱟᱫᱟ ᱟᱫᱚ ᱪᱮᱫ ᱨᱟᱱᱤᱧ ᱡᱚᱢᱟ

ᱮᱱᱟᱱ ᱠᱷᱚᱡ ᱜᱮ ᱮᱱᱟᱱ ᱛᱤᱠᱤᱱ ᱠᱷᱚᱡ ᱜᱮᱧ ᱪᱟᱞᱟᱣ ᱟᱠᱟᱱᱟ ᱵᱟᱨ ᱯᱮ ᱫᱷᱟᱣ ᱵᱟᱨ ᱯᱮ ᱫᱷᱟᱣ ᱛᱚ ᱦᱩᱭᱮᱱᱟ ᱴᱷᱤᱠ ᱜᱮᱭᱟ ᱛᱟᱦᱚᱞᱮ ᱦᱤᱡᱩᱜ ᱢᱮ